ᱤᱧ ᱥᱚᱨᱚᱥᱚᱛᱤ ᱢᱩᱨᱢᱩ ᱵᱷᱮᱡᱤᱴᱮᱞ ᱤᱧ ᱢᱮᱱᱮᱫᱼᱟ ᱟᱯᱮ ᱱᱚᱸᱰᱮ ᱡᱷᱟᱲᱠᱷᱚᱱᱰ ᱥᱚᱨᱟᱭᱠᱮᱞᱟ ᱨᱮ ᱪᱮᱫ ᱪᱮᱫ ᱠᱚ ᱚᱱᱠᱟ ᱡᱟᱭᱜᱟ ᱢᱮᱱᱟᱜᱼᱟ ᱦᱮᱸ ᱛᱚ ᱡᱟᱣᱨᱟᱜ ᱜᱮᱭᱟ ᱠᱚ ᱯᱩᱨᱟᱹᱜᱮ ᱟᱪᱪᱷᱟ

ᱟᱪᱪᱷᱟ ᱦᱳᱭ ᱛᱚ ᱯᱟᱨᱠ ᱨᱮ ᱠᱷᱟᱨᱥᱚᱣᱟ ᱨᱮᱦᱚᱸ ᱟᱪᱪᱷᱟ ᱦᱳᱭ ᱛᱚ

ᱟᱪᱪᱷᱟ ᱚᱸᱰᱮ ᱫᱚ ᱫᱤᱱ ᱜᱮᱠᱚ ᱥᱮᱱᱚᱜᱼᱟ ᱥᱮ ᱯᱨᱳᱜᱨᱟᱢ ᱦᱩᱭᱩᱜ ᱥᱚᱢᱚᱭ ᱜᱮᱠᱚ ᱥᱮᱱᱚᱜᱼᱟ ᱟᱪᱪᱷᱟ ᱦᱩᱭ ᱦᱩᱭᱞᱮᱱ ᱛᱟᱞᱟᱨᱮ ᱵᱚᱸᱜᱟ ᱵᱩᱨᱩᱭ ᱛᱮᱠᱚ ᱡᱟᱣᱨᱟᱜᱼᱟ ᱟᱪᱪᱷᱟ

ᱢᱚᱱᱮ ᱯᱷᱨᱮᱥ ᱞᱮᱠᱟ ᱦᱳᱭ

ᱟᱪᱪᱷᱟ

ᱟᱪᱪᱷᱟ ᱦᱳᱭ ᱟᱪᱪᱷᱟ ᱴᱷᱤᱠ ᱟᱪᱷᱮ ᱛᱟᱦᱚᱞᱮ ᱥᱮᱱᱚᱜ ᱠᱷᱟᱱᱤᱧ ᱯᱷᱳᱱᱟᱞᱤᱧ